ᱤᱧ ᱢᱤᱫᱴᱟᱝ ᱯᱩᱛᱷᱤ ᱟᱹᱰᱤ ᱡᱳᱨ ᱤᱧ ᱠᱩᱥᱤᱭᱟᱜᱼᱟ ᱚᱱᱟ ᱯᱩᱸᱛᱷᱤ ᱨᱮᱱᱟᱜ ᱧᱩᱛᱩᱢ ᱫᱚ ᱦᱩᱭᱩᱜ ᱠᱟᱱᱟ ᱫᱟᱲᱮᱜᱮ ᱫᱷᱚᱱ ᱚᱱᱟ ᱨᱮᱱ ᱚᱱᱚᱞᱤᱭᱟᱹ ᱫᱚ ᱟᱵᱚ ᱚᱞᱜᱩᱨᱩ ᱯᱚᱱᱰᱤᱛ ᱨᱜᱷᱩᱱᱟᱛᱷ ᱢᱩᱨᱢᱩ ᱚᱱᱟ ᱫᱚ ᱚᱱᱤᱥᱚ ᱟᱴᱪᱚᱞᱞᱤᱥ ᱥᱟᱞ ᱨᱮᱭ ᱚᱞ ᱞᱮᱫᱟ ᱪᱮᱫᱟ ᱥᱮ ᱚᱱᱟ ᱯᱩᱸᱛᱷᱤ ᱫᱚ ᱤᱧ ᱫᱚ ᱟᱹᱰᱤ ᱡᱳᱨ ᱜᱮᱧ ᱠᱩᱥᱤᱭᱟᱜᱼᱟ ᱚᱱᱟ ᱠᱷᱟᱹᱛᱤᱨ ᱛᱮ ᱵᱟᱨ ᱵᱟᱨ ᱯᱟᱲᱦᱟᱜ ᱥᱟᱱᱟ ᱤᱧᱟᱹ ᱪᱮᱫᱟᱜ ᱥᱮ ᱚᱱᱟ ᱯᱩᱸᱛᱷᱤ ᱨᱮ ᱧᱮᱞ ᱟᱠᱟᱱᱟ ᱫᱟᱹᱱᱢᱤ ᱠᱚ ᱥᱟᱶᱛᱮ ᱢᱟᱹᱱᱢᱤ ᱪᱮᱫ ᱞᱮᱠᱟ ᱟᱠᱚᱣᱟᱜ ᱮᱯᱮᱨ ᱦᱮᱸᱰᱮᱡ ᱥᱮ ᱟᱠᱩ ᱛᱟᱞᱟᱮ ᱪᱮᱫ ᱞᱮᱠᱟ ᱞᱟᱹᱲᱦᱟᱹᱭ ᱥᱮ ᱪᱮᱫ ᱞᱮᱠᱟ ᱠᱟᱹᱭᱡᱟᱹ ᱠᱷᱟᱹᱯᱟᱹᱨᱤ ᱢᱮᱱᱟᱜ ᱛᱟᱠᱚᱣᱟ ᱚᱱᱟ ᱜᱮ ᱚᱱᱟ ᱯᱩᱸᱛᱷᱤ ᱨᱮ ᱵᱚᱨᱱᱚᱱᱟ ᱟᱠᱟᱱᱟ ᱥᱮ ᱚᱱᱟ ᱯᱩᱸᱛᱷᱤ ᱨᱮ ᱚᱞ ᱟᱠᱟᱱᱟ ᱢᱮᱱᱠᱷᱟᱱ ᱱᱚᱶᱟ ᱯᱩᱛᱷᱤ ᱯᱟᱲᱦᱟᱣ ᱠᱟᱛᱮᱫ ᱡᱮ ᱤᱧ ᱫᱚ ᱥᱤᱱᱮᱢᱟ ᱫᱚ ᱵᱟᱝᱤᱧ ᱚᱞ ᱟᱠᱟᱫᱟ ᱥᱮ ᱡᱟᱦᱟᱸᱱᱟᱜ ᱥᱤᱱᱮᱢᱟ ᱟᱠᱟᱨ ᱛᱮᱦᱚᱸ ᱵᱟᱝ ᱤᱧ ᱯᱚᱨᱤᱠᱚᱞᱯ ᱚᱱᱟ ᱟᱠᱟᱫᱟ